ᱱᱤᱛᱚᱜᱼᱟᱜ ᱰᱤᱡᱤᱴᱟᱞ ᱡᱟᱢᱟᱱᱟᱨᱮ ᱟᱵᱚ ᱡᱟᱦᱟᱸ ᱛᱤᱱᱟᱹᱜ ᱥᱟᱱᱛᱟᱲᱤ ᱯᱟᱨᱥᱤᱨᱮᱱ ᱦᱚᱲ ᱢᱮᱱᱟᱜ ᱵᱚᱱᱟ ᱟᱵᱚᱦᱚᱸ ᱮᱴᱟᱜ ᱯᱟᱨᱥᱤᱨᱮᱱ ᱦᱚᱲ ᱥᱟᱶᱛᱮᱵᱚᱱ ᱡᱳᱜᱟᱡᱳᱜᱽ ᱫᱟᱲᱮᱭᱟᱜ ᱜᱮᱭᱟ ᱢᱮᱱᱠᱷᱟᱱ ᱩᱱᱠᱩ ᱮᱴᱟᱜ ᱯᱟᱨᱥᱤᱨᱮᱱ ᱦᱚᱲ ᱥᱟᱶ ᱡᱳᱜᱟᱡᱳᱜ ᱨᱮᱱᱟᱜ ᱫᱚ ᱢᱤᱫᱴᱟᱝ ᱜᱮ ᱩᱯᱟᱭ ᱢᱮᱱᱟᱜᱼᱟ ᱡᱟᱦᱟᱸᱫᱚ ᱦᱩᱭᱩᱜ ᱠᱟᱱᱟ ᱥᱳᱥᱟᱞ ᱢᱤᱰᱤᱭᱟ ᱟᱨ ᱮᱢᱚᱱᱠᱤ ᱱᱚᱣᱟ ᱚᱯᱷᱞᱟᱭᱤᱱᱛᱮ ᱦᱚᱸ ᱟᱵᱚ ᱮᱴᱟᱜ ᱯᱟᱨᱥᱤᱨᱮᱱ ᱦᱚᱲ ᱥᱟᱶᱛᱮᱵᱚᱱ ᱡᱳᱜᱟᱡᱳᱜᱽ ᱫᱟᱲᱮᱭᱟᱜᱼᱟ ᱜᱮᱭᱟ ᱡᱟᱦᱟᱸᱭ ᱠᱚᱫᱚ ᱪᱷᱟᱛᱤᱠᱦᱚᱸ ᱢᱮᱱᱟᱜ ᱠᱚᱣᱟ ᱩᱱᱠᱚᱣᱟ ᱥᱟᱱᱛᱟᱲ ᱯᱟᱨᱥᱤ ᱪᱮᱫᱚᱜ ᱨᱮᱱᱟᱜ ᱥᱮ ᱵᱟᱲᱟᱭ ᱨᱮᱱᱟᱜ ᱟᱰᱤ ᱤᱪᱪᱷᱟ ᱛᱟᱦᱮᱱ ᱛᱟᱠᱚᱣᱟ ᱮᱱᱠᱷᱟᱱ ᱚᱱᱟ ᱠᱟᱟᱨᱚᱱ ᱩᱝᱠᱩ ᱚᱠᱟᱨᱮ ᱚᱠᱚᱭᱴᱷᱮᱡᱼᱮ ᱥᱮᱬᱟᱭᱟ ᱥᱮ ᱚᱠᱚᱭ ᱴᱷᱮᱡᱼᱮ ᱪᱮᱫᱚᱜᱼᱟ ᱚᱱᱟ ᱩᱯᱟᱭ ᱵᱟᱝᱠᱚ ᱧᱟᱢ ᱫᱟᱲᱮᱜᱛᱮ ᱩᱝᱠᱩ ᱵᱟᱝᱠᱚ ᱪᱮᱫ ᱫᱟᱲᱮᱭᱟᱜᱼᱟ ᱟᱨ ᱠᱤᱪᱷᱩ ᱠᱤᱪᱷᱩ ᱫᱚ ᱢᱮᱱᱟᱜ ᱠᱚᱣᱟ ᱡᱟᱦᱟᱸ ᱠᱚᱫᱚ ᱥᱟᱱᱛᱟᱲ ᱟᱛᱩᱨᱮ ᱜᱮ ᱛᱟᱦᱮᱱᱟ ᱩᱝᱠᱩ ᱫᱚ ᱠᱤᱱᱛᱩ ᱥᱟᱱᱛᱟᱲ ᱟᱵᱚ ᱞᱮᱠᱟᱜᱮ ᱟᱠᱚᱣᱟᱜ ᱵᱷᱟᱥᱟ ᱢᱚᱱᱮ ᱠᱟᱛᱮᱫ ᱜᱮ ᱩᱱᱠᱚ ᱫᱚᱠᱚ ᱨᱚᱲ ᱨᱚᱯᱚᱲᱟ ᱛᱳ ᱵᱚᱦᱩᱛ ᱡᱟᱭᱜᱟ ᱨᱮᱦᱚᱸ ᱱᱚᱝᱠᱟ ᱦᱚᱸ ᱧᱮᱞ ᱦᱩᱭᱠᱟᱠᱟ ᱡᱮ ᱠᱚᱞᱮᱡᱽ ᱠᱚᱨᱮ ᱥᱮ ᱤᱥᱠᱩᱞ ᱠᱚᱨᱮ ᱦᱚᱸ ᱟᱵᱚᱣᱟᱜ ᱡᱟᱦᱟᱸ ᱵᱷᱟᱥᱟ ᱥᱟᱱᱛᱟᱞᱤ ᱚᱱᱟᱨᱥ ᱛᱟᱦᱮᱱ ᱠᱟᱱᱟ ᱫᱤᱠᱩᱦᱚᱸ ᱠᱤᱱᱛᱩ ᱚᱱᱟ ᱵᱷᱟᱥᱟ ᱚᱱᱟᱨᱥ ᱠᱚᱨᱟᱣ ᱨᱮᱱᱟᱜ ᱠᱚ ᱪᱮᱥᱴᱟᱭᱫᱟ ᱟᱨ ᱩᱱᱠᱚ ᱟᱵᱚ ᱥᱟᱶᱛᱮ ᱠᱚ ᱚᱞ ᱯᱟᱲᱦᱟᱜ ᱠᱟᱱᱟ ᱟᱵᱚᱞᱮᱠᱟ ᱠᱚ ᱨᱚᱲ ᱜᱚᱞᱯᱷᱚᱭ ᱫᱟᱠᱚ ᱟᱵᱚᱣᱟᱜ ᱠᱟᱞᱪᱟᱨ ᱠᱚ ᱠᱩᱥᱤᱭᱟᱜ ᱠᱟᱱᱟ ᱚᱱᱟᱛᱮ ᱟᱵᱚᱣᱟᱜ ᱦᱚᱸ ᱟᱰᱤ ᱜᱚᱨᱚᱵᱽ ᱨᱮᱱᱟᱜ ᱵᱮᱯᱟᱨᱠᱟᱱ ᱜᱮᱭᱟ ᱡᱮ ᱟᱵᱚᱣᱟᱜ ᱥᱟᱱᱛᱟᱲᱤ ᱯᱟᱨᱥᱤ ᱡᱟᱹᱥᱛᱤ ᱱᱩᱱᱟᱹᱜ ᱥᱟᱨᱦᱟᱣ ᱥᱮ ᱥᱟᱯᱳᱨᱴᱼᱮ ᱧᱟᱢᱫᱟ ᱢᱮᱱᱛᱮ ᱚᱱᱟᱛᱮ ᱟᱵᱚᱠᱚ ᱦᱚᱸ ᱩᱝᱠᱚ ᱠᱚ ᱥᱟᱯᱳᱨᱴ ᱮᱢ ᱫᱚᱨᱠᱟᱨ ᱡᱟᱦᱟᱸᱭ ᱠᱚ ᱟᱵᱚ ᱥᱟᱶᱛᱮ ᱜᱚᱲᱚ ᱠᱚ ᱮᱢᱫᱟ ᱥᱮ ᱟᱵᱚᱣᱟ ᱯᱟᱨᱥᱤ ᱪᱮᱫᱚᱜ ᱨᱮᱱᱟᱜ ᱠᱚ ᱪᱮᱥᱴᱟᱭᱫᱟ ᱢᱮᱱᱛᱮ